ᱤᱧᱫᱚ ᱜᱮᱝᱴᱚᱠ ᱤᱧ ᱪᱟᱞᱟᱣ ᱞᱮᱱᱟ ᱚᱱᱟ ᱡᱟᱭᱜᱟ ᱫᱚ ᱟᱹᱰᱤ ᱟᱸᱴᱤᱧ ᱠᱩᱥᱤᱭᱟᱜ ᱠᱟᱱᱟ ᱯᱟᱦᱟᱲ ᱫᱟᱨᱡᱤᱞᱤᱝ ᱟᱨ ᱚᱸᱰᱮ ᱫᱚ ᱮᱢᱚᱱ ᱢᱚᱡᱽ ᱡᱟᱭᱜᱟ ᱠᱟᱱᱟ ᱵᱚᱨᱚᱯᱷ ᱡᱷᱚᱨᱱᱟ ᱚᱸᱰᱮ ᱪᱟᱞᱟᱣ ᱠᱟᱛᱮᱫ ᱞᱮ ᱛᱟᱦᱮᱸ ᱠᱟᱱᱟ ᱵᱟᱨᱫᱤᱱ ᱢᱤᱫ ᱫᱤᱱ ᱫᱚᱞᱮ ᱪᱟᱞᱟᱣᱱᱟ ᱵᱚᱨᱚᱯᱷ ᱯᱟᱦᱟᱲ ᱢᱤᱫ ᱫᱤᱱ ᱫᱚᱞᱮ ᱪᱟᱞᱟᱣᱱᱟ ᱡᱷᱚᱨᱱᱟ ᱟᱹᱰᱤ ᱢᱚᱡᱽ ᱚᱱᱟ ᱡᱟᱭᱜᱟ ᱵᱚᱨᱚᱯᱷ ᱟᱨ ᱟᱹᱰᱤ ᱢᱚᱡᱽ ᱟᱹᱭᱠᱟᱹᱜ ᱠᱟᱱᱟ ᱚᱱᱟ ᱡᱟᱭᱜᱟ ᱨᱮ ᱟᱨ ᱟᱹᱰᱤ ᱪᱚᱴ ᱞᱮ ᱪᱟᱞᱟᱣ ᱞᱮᱱᱟ ᱮᱢᱚᱱ ᱪᱚᱴ ᱞᱮ ᱪᱟᱞᱟᱣ ᱞᱮᱱᱟ ᱚᱸᱰᱮ ᱫᱚ ᱮᱠᱫᱚᱢ ᱥᱩᱱᱱᱚ ᱨᱮ ᱚᱸᱰᱮ ᱫᱚ ᱢᱟᱱᱮ ᱟᱹᱰᱤ ᱜᱷᱟᱹᱲᱤᱡ ᱵᱟᱞᱮ ᱛᱟᱦᱮᱸ ᱫᱟᱲᱮᱭᱟᱫᱟ ᱢᱟᱱᱮ ᱯᱟᱸᱪ ᱛᱷᱮᱠᱮ ᱫᱚᱥ ᱢᱤᱱᱤᱴ ᱠᱷᱚᱡ ᱛᱟᱨᱯᱚᱨᱮ ᱦᱤᱡᱩᱜ ᱦᱩᱭᱩᱜᱼᱟ ᱵᱟᱝᱠᱷᱟᱡ ᱵᱚᱨᱚᱯᱷ ᱛᱮ ᱚᱸᱰᱮ ᱜᱟᱹᱰᱤ ᱪᱟᱠᱟ ᱡᱟᱢᱚᱜᱼᱟ ᱟᱨ ᱚᱸᱰᱮ ᱠᱷᱚᱡ ᱫᱚ ᱟᱨ ᱵᱟᱢ ᱨᱩᱣᱟᱹᱲ ᱫᱟᱲᱮᱜᱼᱟ ᱟᱹᱰᱤ ᱨᱟᱹᱥᱠᱟᱹ ᱚᱱᱟ ᱡᱟᱭᱜᱟ ᱫᱚᱧ ᱟᱹᱭᱠᱟᱹᱣ ᱠᱮᱫᱟ ᱵᱚᱞᱮ ᱚᱱᱟ ᱤᱭᱟᱹᱛᱮ ᱤᱧᱫᱚ ᱚᱱᱟ ᱡᱟᱭᱜᱟ ᱨᱮᱫᱚ ᱟᱹᱰᱤ ᱟᱸᱴ ᱢᱚᱡᱽ ᱤᱧ ᱟᱹᱭᱠᱟᱹᱣ ᱠᱟᱫᱟ ᱥᱤᱠᱤᱢ ᱜᱮᱝᱴᱚᱠ ᱚᱸᱰᱮ ᱚᱸᱰᱮ ᱠᱷᱚᱡ ᱪᱷᱟᱹᱜᱩ ᱞᱮᱠ ᱟᱢ ᱪᱷᱟᱝᱜᱩ ᱞᱮᱠ ᱟᱨ ᱚᱸᱰᱮ ᱫᱚ ᱟᱹᱰᱤ ᱢᱚᱡᱽ ᱚᱸᱰᱮ ᱫᱚ ᱥᱮᱵᱟ ᱢᱮᱱᱟᱜ ᱛᱟᱠᱚᱣᱟ ᱩᱱᱠᱩ ᱱᱮᱯᱟᱞᱤ ᱢᱮᱱᱟᱜ ᱠᱚᱣᱟ ᱟᱨ ᱚᱸᱰᱮ ᱫᱚ ᱟᱹᱰᱤ ᱢᱚᱡᱽ ᱯᱚᱨᱡᱚᱴᱚᱠ ᱟᱹᱰᱤ ᱢᱚᱡᱽ ᱠᱚ ᱥᱮᱵᱟ ᱡᱚᱛᱱᱚ ᱠᱚᱣᱟ ᱨᱮᱭᱟᱲ ᱨᱮ ᱡᱮ ᱛᱚ ᱟᱹᱰᱤ ᱢᱚᱡᱽ ᱠᱚ ᱡᱚᱛᱱᱚ ᱠᱚᱣᱟ ᱪᱟᱞᱟᱣ ᱞᱮᱱᱟᱞᱮ ᱢᱚᱡᱽ ᱜᱮ ᱚᱸᱰᱮ ᱥᱮᱸᱜᱮᱞ ᱠᱚ ᱳᱨᱚᱜ ᱟᱠᱟᱫᱟ ᱟᱨ ᱟᱞᱮ ᱟᱞᱚ ᱞᱮ ᱠᱚᱥᱴᱚᱜ ᱞᱟᱹᱜᱤᱫ ᱢᱚᱡᱽ ᱜᱮ ᱚᱸᱰᱮ ᱟᱞᱮ ᱡᱩᱨᱩᱜ ᱞᱟᱹᱜᱤᱫ ᱚᱸᱰᱮ ᱠᱚ ᱫᱚᱦᱚ ᱠᱟᱫᱟ ᱟᱞᱮ ᱚᱱᱠᱟ ᱪᱟ ᱠᱚ ᱮᱢᱟᱣᱞᱮ ᱠᱟᱱᱟ ᱪᱟ ᱧᱩ ᱟᱨ ᱛᱟᱨᱯᱚᱨᱮ ᱚᱸᱰᱮ ᱡᱚᱛᱚ ᱦᱚᱲ ᱜᱮ ᱚᱸᱰᱮ ᱡᱩᱨᱩᱜᱚᱜ ᱞᱟᱹᱜᱤᱫ ᱢᱤᱫᱴᱮᱡ ᱟᱹᱰᱤ ᱢᱟᱨᱟᱝ ᱢᱤᱫᱴᱟᱝ ᱠᱚᱲᱟᱭ ᱚᱱᱟ ᱠᱚ ᱞᱚᱞᱚ ᱤᱭᱟᱹ ᱞᱚᱞᱚ ᱠᱟᱫᱟ ᱠᱚ ᱢᱤᱫᱴᱮᱡ ᱞᱩᱭᱦᱟᱹᱟᱹᱰᱤ ᱢᱟᱨᱟᱝ ᱟᱜ ᱠᱟᱱᱟ ᱟᱨ ᱚᱸᱰᱮ ᱠᱚ ᱡᱩᱨᱩᱜ ᱠᱮᱜ ᱞᱮᱭᱟ ᱟᱹᱰᱤ ᱢᱚᱡᱽ ᱠᱚ ᱥᱮᱵᱟ ᱠᱮᱜ ᱞᱮᱭᱟ ᱟᱹᱰᱤ ᱢᱚᱡᱽ ᱚᱱᱟ ᱤᱭᱟᱹᱛᱮ ᱤᱧᱫᱚ ᱚᱱᱟ ᱜᱮᱝᱴᱚᱠ ᱟᱹᱰᱤ ᱢᱚᱡᱽ ᱵᱚᱞᱮᱧ ᱠᱩᱥᱤᱭᱟᱜᱼᱟ ᱚᱱᱟ ᱯᱟᱦᱟᱲ ᱫᱤᱥᱚᱢ ᱫᱚ